ᱦᱮᱸ ᱫᱟᱜ ᱫᱚ ᱵᱚᱛᱚᱨᱟᱱ ᱡᱤᱱᱤᱥ ᱠᱟᱱ ᱜᱮᱭᱟ ᱡᱮᱦᱮᱛᱩ ᱠᱟᱹᱴᱤᱡ ᱜᱮᱧ ᱛᱟᱦᱮᱸ ᱠᱟᱱᱟ ᱛᱚᱠᱷᱚᱱ ᱤᱧ ᱫᱚ ᱟᱨ ᱯᱟᱭᱨᱟᱜ ᱫᱚ ᱵᱟᱹᱧ ᱵᱟᱲᱟᱭ ᱠᱟᱱ ᱛᱟᱦᱮᱸᱜᱼᱟ ᱛᱚ ᱯᱟᱭᱨᱟᱜ ᱚᱠᱚᱭ ᱥᱮᱬᱟ ᱚᱪᱚ ᱞᱮᱫᱮᱧᱟᱹ ᱛᱟ ᱚᱲᱟᱜ ᱨᱮᱱ ᱦᱚᱲ ᱢᱤᱫᱴᱮᱱ ᱫᱚ ᱚᱲᱟᱜ ᱨᱮᱱ ᱫᱟᱫᱟᱧ ᱜᱮ ᱯᱟᱭᱨᱟ ᱫᱚᱭ ᱥᱮᱬᱟ ᱚᱪᱚ ᱫᱤ ᱛᱚᱠᱷᱚᱱ ᱚᱲᱟᱜ ᱠᱷᱚᱡ ᱞᱤᱧ ᱪᱟᱞᱟᱜ ᱠᱟᱱ ᱛᱟᱦᱮᱸᱜᱼᱟ ᱵᱟᱱᱟ ᱦᱚᱲ

ᱥᱟᱵᱩᱱ ᱠᱩᱧ ᱥᱟᱵᱮᱫ ᱛᱟᱦᱮᱱᱟ ᱥᱩᱱᱩᱢ ᱠᱚᱭᱤᱧ ᱥᱟᱵᱮᱫ ᱛᱟᱦᱮᱱᱟ ᱟᱨᱤᱧ ᱪᱟᱹᱞᱟᱜ ᱠᱟᱱ ᱛᱟᱦᱮᱱᱟ ᱯᱟᱭᱨᱟᱜ ᱛᱚᱠᱷᱚᱱ ᱫᱟᱫᱟ ᱜᱤ ᱤᱧ ᱫᱚ ᱜᱷᱟᱴ ᱨᱮᱧ ᱫᱩᱲᱩᱵ ᱠᱚᱜ ᱠᱟᱱ ᱛᱟᱦᱮᱱᱟ ᱟᱨ ᱫᱟᱫᱟ ᱫᱚ ᱦᱚᱲᱢᱚ ᱠᱚᱭ ᱯᱷᱟᱨᱱᱟᱣ ᱮᱫ ᱛᱟᱦᱮᱱᱟ ᱢᱤᱫ ᱫᱷᱟᱣ ᱮ ᱯᱟᱭᱨᱟ ᱟᱪᱩᱨᱚᱜ ᱠᱟᱱ ᱛᱟᱦᱮᱸᱜᱼᱟ ᱩᱱᱤ ᱧᱮᱞ ᱧᱮᱞ ᱛᱮ ᱤᱧ ᱦᱚᱧ ᱢᱮᱱᱮᱫ ᱛᱟᱦᱮᱱᱟ ᱤᱧ ᱫᱟᱫᱟ ᱯᱟᱭᱨᱟ ᱚᱪᱚ ᱤᱧ ᱢᱮ ᱟᱫᱚ ᱫᱟᱫᱟᱧ ᱫᱚᱭ ᱢᱮᱱ ᱮᱫᱟ ᱡᱟ ᱛᱟᱦᱚᱞᱮ ᱪᱮᱠᱟᱧ ᱯᱟᱭᱨᱟ ᱚᱪᱚ ᱢᱮᱭᱟ ᱟᱫᱚ ᱫᱟᱫᱟᱧ ᱫᱚᱭ ᱢᱮᱱ ᱮᱫᱟ ᱜᱟᱢᱪᱷᱟ ᱨᱮ ᱛᱚᱞ ᱠᱟᱛᱮ ᱫᱟᱫᱟ ᱫᱚᱭ ᱯᱟᱭᱨᱟ ᱚᱪᱚᱭᱮᱫᱤᱧ ᱠᱟᱱ ᱛᱟᱦᱮᱸᱜᱼᱟ ᱡᱟᱛᱮ ᱵᱟᱭ ᱡᱟᱛᱮ ᱵᱟᱭ ᱩᱱᱩᱢ ᱡᱟᱛᱮ ᱮᱴᱟᱜ ᱥᱮᱡ ᱡᱮᱱᱚ ᱵᱟᱹᱧ ᱪᱟᱞᱟᱜ ᱢᱟ ᱚᱱᱟᱛᱮ ᱜᱟᱢᱪᱷᱟ ᱨᱮ ᱛᱚᱞ ᱠᱟᱛᱮ ᱯᱟᱭᱨᱟᱜ ᱮ ᱪᱮᱫ ᱚᱪᱚ ᱞᱮᱫᱮᱧᱟᱹ